ᱵᱮᱞᱳ ᱦᱩᱸ ᱟᱪᱪᱷᱟ ᱟᱞᱮ ᱵᱚᱨᱫᱷᱚᱢᱟᱱ ᱜᱮᱞᱮ ᱯᱟᱲᱟᱜ ᱠᱟᱱᱟ ᱦᱩᱸ ᱯᱚᱥᱪᱷᱤᱢ ᱵᱚᱨᱫᱷᱚᱢᱟᱱ ᱟᱪᱪᱷᱟ ᱟᱪᱪᱷᱟ ᱟᱫᱚ ᱪᱮᱫᱞᱮᱠᱟᱱ ᱡᱤᱱᱤᱥ ᱧᱮᱞ ᱫᱚᱨᱠᱟᱨ ᱠᱟᱱᱟ ᱧᱟᱢ ᱫᱚ ᱟᱞᱮ ᱥᱮᱫ ᱫᱚ ᱚᱱᱮ ᱧᱟᱢ ᱫᱚ ᱵᱚᱞᱛᱮ ᱫᱚ ᱥᱮ ᱧᱮᱞ ᱛᱮᱱᱟᱜ ᱥᱮ ᱧᱟᱢ ᱛᱮᱱᱟᱜ ᱟᱪᱪᱷᱟ ᱦᱮᱸ ᱦᱮᱸ ᱢᱮᱱᱟᱜ ᱟᱪᱪᱷᱟ ᱦᱮᱸ ᱢᱮᱱᱟᱜ ᱜᱮᱭᱟ ᱠᱚᱭᱞᱟ ᱠᱷᱟᱫᱟᱱ ᱠᱚᱭᱞᱟ ᱠᱷᱟᱫᱟᱱ ᱠᱚ ᱧᱮᱞ ᱛᱮᱭᱟᱜ ᱜᱟᱱᱚᱜ ᱞᱮᱠᱟᱱ ᱢᱮᱱᱟᱜ ᱜᱮᱭᱟ ᱛᱚ ᱚᱱᱟ ᱡᱟᱭᱜᱟ ᱨᱮ ᱟᱯᱮ ᱯᱮ ᱦᱤᱡᱩᱜ ᱠᱷᱟᱱ ᱫᱚᱯᱮ ᱥᱮᱱ ᱫᱟᱲᱮᱣᱟᱜᱼᱟ ᱱᱚᱛᱮ ᱵᱟᱡᱟᱨ ᱠᱷᱚᱱ ᱪᱮᱫ ᱛᱮᱯᱮ ᱦᱮᱡ ᱫᱟᱲᱮᱣᱟᱜᱼᱟ ᱱᱟᱛᱮ ᱢᱩᱲ ᱠᱷᱚᱱ ᱫᱚ ᱞᱟᱹᱣ ᱫᱚᱦᱟ ᱥᱮᱫ ᱛᱮᱦᱚᱸ ᱛᱚᱯᱮ ᱦᱮᱡ ᱫᱟᱲᱮᱣᱟᱜᱼᱟ ᱵᱟᱱᱟᱨ ᱥᱮᱫ ᱜᱮ ᱨᱟᱥᱛᱟ ᱨᱮᱱᱟᱜ ᱵᱮᱵᱚᱥᱛᱟ ᱡᱚᱛᱚ ᱜᱮ ᱢᱮᱱᱟᱜᱼᱟ ᱜᱟᱹᱰᱤ ᱜᱷᱚᱬᱟ ᱨᱮᱱᱟᱜ ᱠᱷᱩᱵ ᱠᱷᱩᱵᱜᱮ ᱡᱳᱜᱟᱡᱳᱜᱽ ᱦᱮᱱᱟᱜᱼᱟ ᱦᱩᱸ ᱦᱩᱸ ᱦᱮᱸ ᱧᱮᱞ ᱦᱤᱡᱩᱜ ᱯᱮ ᱧᱮᱞ ᱟᱜᱩᱭ ᱦᱮᱸ ᱦᱮᱸ ᱦᱮᱸᱻ ᱟᱪᱪᱷᱟ ᱴᱷᱤᱠ